ᱦᱮᱞᱳ ᱤᱧᱫᱚ ᱠᱟᱥᱴᱚᱢᱟᱨ ᱤᱧ ᱞᱟᱹᱭᱮᱜᱼᱟ ᱥᱟᱹᱨᱟᱹᱭᱠᱮᱞᱟ ᱡᱮᱞᱟ ᱠᱷᱚᱱ ᱦᱳᱭ ᱦᱟᱛᱟᱣᱟᱹᱧ ᱪᱮᱫ ᱥᱟᱢᱟᱱ ᱠᱚ ᱚᱱᱠᱟ ᱢᱮᱱᱟᱜᱼᱟ ᱥᱳᱱᱟ ᱨᱮᱱᱟᱜ ᱢᱟᱞᱟ ᱯᱟᱜᱽᱨᱟ ᱯᱷᱩᱞᱤ ᱠᱚ ᱚᱸᱻ ᱟᱪᱪᱷᱟ ᱛᱚᱵᱮ ᱚᱱᱟ ᱥᱳᱱᱟ ᱨᱮᱱᱟᱜ ᱢᱟᱞᱟ ᱜᱮᱞᱤᱧ ᱢᱮᱱ ᱮᱫᱼᱟ ᱛᱟᱦᱮᱱ ᱦᱮᱱᱟᱜ ᱠᱷᱟᱱ ᱦᱳᱭ ᱦᱳᱭ ᱚᱱᱠᱟ ᱫᱷᱟᱨᱟ ᱣᱟᱜ ᱜᱮ ᱚᱱᱟ ᱡᱟᱦᱟᱸ ᱯᱚᱸᱪᱤᱥ ᱜᱨᱟᱢ ᱨᱮ ᱛᱤᱱᱟᱹᱜ ᱚᱸᱻ ᱦᱚᱸ ᱦᱳᱭ ᱦᱟᱛᱟᱣ ᱟᱹᱞᱤᱧ ᱟᱨ ᱚᱱᱟ ᱨᱩᱯᱟᱹ ᱨᱮᱱᱟᱜ ᱯᱟᱡᱚᱠ ᱞᱤᱧ ᱢᱮᱱᱮᱜᱼᱟ ᱦᱮᱱᱟᱜ ᱠᱷᱟᱱ ᱦᱳᱭ ᱟᱪᱪᱷᱟ ᱚᱱᱟ ᱢᱟᱞᱟ ᱜᱮᱦᱟᱸᱜ ᱞᱤᱧ ᱦᱟᱛᱟᱣᱟ ᱚᱱᱟ ᱤᱭᱟᱹ ᱪᱮᱫ ᱠᱚ ᱢᱮᱱᱟ ᱤᱱᱠᱟᱹ ᱯᱚᱸᱪᱤᱥ ᱜᱨᱟᱢ ᱯᱚᱪᱟᱥ ᱜᱨᱟᱢᱟᱜ ᱜᱮ ᱦᱳᱭ ᱟᱪᱪᱷᱟ ᱦᱳᱭ ᱛᱚᱵᱮ ᱩᱱ ᱠᱷᱚᱱ ᱦᱟᱸᱜ ᱛᱤᱱᱟᱹᱜ ᱛᱟᱹᱨᱤᱠᱷ ᱴᱷᱟᱹᱣᱠᱟᱹ ᱛᱟᱹᱨᱤᱠᱷ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱮᱱᱠᱷᱟᱱ ᱪᱟᱞᱟᱜ ᱟᱹᱞᱤᱧ ᱦᱟᱸᱜ ᱮᱠ ᱛᱟᱹᱨᱤᱠᱷ ᱵᱟᱠᱷᱟᱱ ᱫᱩ ᱛᱟᱹᱨᱤᱠᱷ ᱮᱠ ᱡᱩᱱ ᱵᱟᱠᱷᱟᱱ ᱫᱩ ᱡᱩᱱ ᱦᱟᱸᱜ ᱦᱳᱭ ᱟᱪᱪᱷᱟ ᱛᱚᱵᱮ ᱴᱷᱤᱠ ᱜᱮᱭᱟ ᱢᱟ ᱤᱱᱠᱟᱹᱜᱮ ᱪᱟᱞᱟᱜ ᱟᱹᱞᱤᱧ ᱦᱟᱸᱜ ᱛᱚᱵᱮ ᱚᱱᱟ ᱮᱠ ᱛᱟᱹᱨᱤᱠᱷ ᱞᱤᱧ ᱪᱟᱞᱟᱜᱼᱟ ᱟᱨ ᱵᱟᱠᱷᱟᱱ ᱫᱩ ᱛᱟᱹᱨᱤᱠᱷ ᱦᱳᱭ ᱛᱚᱵᱮ ᱢᱟ ᱛᱚᱵᱮ ᱤᱱᱠᱟᱹ ᱜᱮ ᱴᱷᱤᱠ ᱜᱮᱭᱟ ᱦᱮᱸ